ᱦᱮᱸ ᱵᱮᱭᱟᱢ ᱫᱚ ᱡᱟᱹᱨᱩᱲ ᱫᱤᱱᱟᱹᱢ ᱜᱮ ᱡᱟᱹᱨᱩᱲ ᱜᱮᱭᱟ ᱟᱵᱚᱣᱟᱜ ᱦᱚᱲᱢᱚ ᱞᱟᱹᱜᱤᱫ ᱛᱮ ᱟᱵᱚᱣᱟᱜ ᱥᱟᱥᱛᱷ ᱞᱟᱹᱜᱤᱫ ᱛᱮ ᱪᱮᱫᱟᱜ ᱥᱮ ᱫᱤᱱᱟᱹᱢ ᱵᱮᱭᱟᱢ ᱞᱮᱠᱷᱟᱱ ᱫᱤᱱᱟᱹᱢ ᱫᱟᱹᱲ ᱞᱮᱠᱷᱟᱱ ᱫᱤᱱᱟᱹᱢ ᱞᱮᱱᱠᱷᱟᱱ ᱟᱵᱚᱣᱟᱜ ᱦᱚᱲᱢᱚ ᱢᱚᱡᱽ ᱱᱟᱯᱟᱭ ᱛᱟᱦᱮᱱ ᱛᱟᱵᱚᱱᱟ ᱟᱨ ᱟᱵᱚ ᱟᱵᱚᱣᱟᱜ ᱦᱚᱲᱢᱚ ᱨᱮᱱᱟᱜ ᱡᱟᱦᱟᱸ ᱵᱮᱭᱟᱢ ᱛᱟᱵᱚᱱ ᱵᱮᱥᱛᱮ ᱯᱟᱱᱟᱜ ᱛᱟᱵᱚᱱᱟ ᱟᱨ ᱟᱵᱚ ᱦᱚᱲᱢᱚ ᱨᱮ ᱢᱤᱫᱴᱟᱝ ᱫᱟᱲᱮ ᱥᱚᱠᱛᱤ ᱵᱚᱱ ᱧᱟᱢ ᱫᱟᱲᱮᱭᱟᱜᱼᱟ ᱟᱨ ᱥᱟᱶᱛᱮ ᱵᱮᱭᱟᱢ ᱞᱮᱠᱷᱟᱡ ᱫᱚ ᱨᱳᱜᱽᱼᱟᱡᱟᱨ ᱠᱷᱚᱱ ᱦᱚᱸᱵᱚᱱ ᱵᱟᱧᱪᱟᱣ ᱫᱟᱲᱮᱭᱟᱜᱼᱟ ᱟᱨ ᱟᱵᱚ ᱟᱹᱰᱤᱜᱟᱱ ᱨᱩᱣᱟᱹᱼᱦᱟᱹᱥᱩ ᱠᱷᱚᱱ ᱦᱚᱸ ᱵᱟᱧᱪᱟᱣ ᱫᱟᱲᱮ ᱟᱵᱚᱱᱟ ᱟᱨ ᱟᱵᱚᱣᱟᱜ ᱦᱚᱲᱢᱚ ᱢᱚᱡᱽ ᱛᱟᱦᱮᱱ ᱛᱟᱵᱚᱱᱟ ᱨᱩᱠᱷᱤᱭᱟᱹ ᱛᱟᱦᱮᱱ ᱛᱟᱵᱚᱱᱟ ᱛᱟᱦᱮᱱ ᱛᱟᱵᱳᱱᱟ ᱟᱨ ᱟᱹᱰᱤᱜᱮ ᱱᱟᱯᱟᱭ ᱛᱟᱦᱮᱱ ᱛᱟᱵᱳᱱᱟ ᱟᱫᱚ ᱚᱱᱟᱛᱮ ᱫᱤᱱᱟᱹᱢ ᱥᱮᱛᱟᱜ ᱥᱚᱢᱚᱭ ᱫᱟᱹᱲ ᱫᱚᱱ ᱥᱮ ᱵᱮᱭᱟᱢ ᱫᱚ ᱟᱹᱰᱤ ᱡᱟᱹᱨᱩᱨᱤ ᱜᱮᱭᱟ ᱟᱨ ᱱᱚᱣᱟ ᱵᱮᱭᱟᱢ ᱟᱨ ᱞᱮᱠᱟᱱ ᱪᱮᱫ ᱦᱚᱸ ᱚᱱᱠᱟᱱ ᱡᱤᱱᱤᱥ ᱵᱟᱹᱱᱩᱜᱼᱟ ᱵᱮᱭᱟᱢ ᱟᱨ ᱛᱮ ᱟᱵᱚᱣᱟᱜ ᱨᱩᱣᱟᱹᱼᱦᱟᱹᱥᱩ ᱦᱚᱸ ᱨᱩᱣᱟᱹ ᱟᱡᱷᱟᱴ ᱦᱚᱸ ᱵᱟᱭ ᱧᱟᱢ ᱫᱟᱲᱮ ᱟᱵᱚᱱᱟ ᱚᱱᱟᱛᱮ ᱵᱮᱭᱟᱢ ᱠᱚᱫᱚ ᱫᱤᱱᱟᱹᱢ ᱱᱤᱦᱟᱹᱛ ᱥᱮᱛᱟᱜ ᱥᱚᱢᱚᱭ ᱟᱹᱰᱤ ᱡᱟᱹᱨᱩᱨᱤ ᱜᱮᱭᱟ